ᱚᱠᱚᱭ ᱵᱤᱱ ᱞᱟᱹᱭᱮᱫ ᱛᱟᱦᱮᱱ ᱚᱠᱟ ᱠᱷᱚᱱ ᱵᱤᱱ ᱞᱟᱹᱭᱮᱫ ᱛᱟᱦᱮᱱ ᱟᱪᱪᱷᱟ ᱪᱮᱫ ᱫᱚᱨᱠᱟᱨ ᱚᱸ ᱚᱠᱟ ᱵᱤᱱ ᱪᱟᱞᱟᱜᱼᱟ ᱵᱤᱡᱚᱭ ᱯᱟᱲᱟ ᱟᱨ ᱛᱤᱱ ᱨᱮᱵᱤᱱ ᱪᱟᱞᱟᱜᱼᱟ ᱦᱮᱸ ᱢᱮᱱᱟᱜᱼᱟ ᱟᱫᱚ ᱛᱤᱱᱟᱹᱜ ᱜᱟᱱ ᱵᱤᱱ ᱮᱢᱚᱜᱼᱟ ᱞᱟᱹᱭ ᱵᱤᱱ ᱚᱻ ᱵᱤᱡᱚᱭ ᱛᱟᱲᱟ ᱵᱤᱱ ᱪᱟᱞᱟᱜ ᱠᱷᱟᱱ ᱞᱤᱧ ᱪᱮᱫᱞᱮᱠᱟ ᱦᱮᱸ ᱯᱚᱸᱫᱨᱚᱥᱚ ᱜᱟᱱ ᱮᱢᱚᱜ ᱵᱤᱱ ᱟᱨ ᱟᱹᱵᱤᱱ ᱛᱤᱱᱟᱹᱜ ᱵᱤᱱ ᱢᱮᱱᱮᱜᱼᱟ ᱞᱟᱹᱭ ᱤᱧ ᱦᱳᱭ ᱤᱱᱟᱹ ᱟᱨ ᱢᱤᱫᱥᱟᱭ ᱜᱟᱱ ᱞᱤᱧ ᱟᱲᱟᱜ ᱟᱹᱵᱤᱱᱟ ᱟᱨ ᱢᱤᱫᱥᱟᱭ ᱜᱟᱱᱞᱤᱧ ᱟᱲᱟᱜ ᱟᱹᱵᱤᱱᱟ ᱵᱟᱝᱟ ᱵᱟᱭ ᱜᱟᱱᱚᱜ ᱠᱟᱱᱟ ᱩᱱᱫᱚ ᱤᱫᱤ ᱠᱟᱛᱮᱫ ᱚᱸᱰᱮ ᱵᱤᱱ ᱦᱚᱨᱦᱚ ᱦᱚᱪᱚ ᱠᱟᱹᱞᱤᱧᱟ ᱚᱱᱟ ᱦᱚᱞᱴᱤᱝ ᱪᱟᱨᱡᱽ ᱞᱟᱜᱟᱣ ᱟᱥᱮ ᱚᱱᱟ ᱠᱷᱟᱹᱛᱤᱨ ᱜᱮᱛᱚ ᱦᱟᱸᱜ ᱵᱟᱝ ᱤᱫᱤᱭᱟᱞᱤᱧ ᱟᱫᱚ ᱟᱹᱵᱤᱱᱢᱟ ᱮᱢᱚᱢᱚᱜ ᱨᱮ ᱨᱮᱵᱮᱱ ᱵᱤᱱ ᱵᱟᱝᱼᱟ ᱟᱹᱞᱤᱧᱢᱟ ᱚᱸᱰᱮ ᱠᱷᱚᱱ ᱢᱤᱫᱥᱟᱭ ᱜᱮᱞᱤᱧ ᱠᱚᱢᱚᱜ ᱠᱟᱱ ᱢᱮᱱᱫᱚ ᱚᱸᱰᱮ ᱠᱷᱚᱱ ᱢᱟᱹᱞᱤᱧ ᱠᱚᱢᱱᱟ ᱚᱱᱮᱞᱤᱧ ᱢᱮᱱᱮᱜ ᱢᱤᱫᱥᱟᱭ ᱞᱤᱧ ᱠᱚᱢᱚᱜ ᱠᱟᱱᱟ ᱟᱪᱪᱷᱟ ᱴᱷᱤᱠ ᱜᱮᱭᱟ ᱦᱮᱸ ᱟᱪᱪᱷᱟ ᱚᱸᱰᱮ ᱠᱷᱚᱱ ᱯᱚᱸᱫᱨᱚᱥᱚ ᱠᱷᱚᱱ ᱵᱟᱨᱥᱟᱭ ᱠᱚᱢ ᱵᱤᱱ

ᱦᱮᱸ ᱛᱮᱨᱚᱥᱚ ᱮᱢᱚᱜ ᱵᱤᱱ ᱛᱮᱨᱚᱥᱚ ᱵᱟᱝᱟ ᱤᱱᱟᱹᱜ ᱠᱷᱚᱱ ᱫᱚ ᱵᱟᱹᱞᱤᱧ ᱫᱟᱲᱮᱭᱟᱜᱼᱟ ᱵᱟᱹᱞᱤᱧ ᱫᱟᱲᱮᱭᱟᱜ ᱠᱟᱱᱟ ᱚᱱᱟ ᱤᱱᱟᱹᱜ ᱠᱷᱚᱱ ᱵᱟᱹᱞᱤᱧ ᱫᱟᱲᱮᱭᱟᱜ ᱠᱟᱱᱟ ᱟᱹᱰᱤ ᱰᱷᱮᱹᱨ ᱞᱤᱧ ᱠᱚᱢᱟᱜ ᱵᱤᱱᱟ ᱦᱳᱭ ᱤᱱᱟᱹᱜ ᱫᱚᱞᱤᱧ ᱤᱫᱤ ᱜᱮᱭᱟ ᱤᱱᱟᱹᱜ ᱠᱷᱚᱱ ᱫᱚ ᱢᱚᱴᱷᱮ ᱢᱚᱴ ᱜᱮ ᱵᱟᱹᱞᱤᱧ ᱫᱟᱲᱮᱭᱟᱜ ᱠᱟᱱ ᱞᱮᱠᱟᱞᱤᱧ ᱵᱩᱡᱷᱟᱹᱣᱮᱜᱼᱟ ᱟᱹᱞᱤᱧᱢᱟ ᱟᱫᱚ ᱟᱹᱞᱤᱧ ᱟᱨ ᱪᱮᱫᱞᱤᱧ ᱞᱟᱹᱭ ᱟᱵᱮᱱᱟ ᱟᱹᱞᱤᱧ ᱦᱚᱸ ᱴᱷᱤᱠ ᱞᱤᱧ ᱢᱮᱛᱟ ᱵᱤᱱ ᱠᱟᱱᱟ